ᱟᱞᱮ ᱴᱚᱴᱷᱟᱨᱮ ᱨᱟᱡᱽ ᱟᱹᱨᱤ ᱫᱚᱞ ᱵᱟᱹᱪᱩᱜ ᱠᱚᱣᱟ ᱱᱤᱛᱚᱜ ᱫᱚ ᱱᱮᱛᱟ ᱢᱮᱱᱟᱜ ᱠᱚᱣᱟ ᱩᱱᱠᱩ ᱥᱩᱡᱳᱜ ᱥᱩᱵᱤᱫᱷᱟ ᱮᱢᱟᱜ ᱠᱟᱱᱟ ᱠᱚ ᱡᱮᱭᱥᱤ ᱠᱤ ᱱᱤᱛᱚᱜ ᱨᱟᱥᱛᱟ ᱵᱮᱵᱚᱥᱛᱟ ᱠᱚᱨᱟᱣ ᱫᱟᱠᱚ ᱡᱟᱦᱟᱸ ᱨᱮ ᱦᱚᱨᱟᱜ ᱦᱤᱡᱩᱜ ᱪᱟᱞᱟᱜ ᱥᱩᱵᱤᱫᱟ ᱦᱩᱭᱩᱜᱼᱟ ᱤᱱᱟᱹ ᱯᱚᱨ ᱫᱟᱜ ᱵᱮᱵᱚᱥᱛᱷᱟ ᱠᱚᱨᱟᱭ ᱫᱟᱠᱚ ᱚᱲᱟᱜ ᱠᱷᱚᱱ ᱦᱚᱨ ᱵᱟᱭ ᱪᱟᱞᱟᱜ ᱵᱟᱭᱚᱜ ᱚᱱᱟᱨᱮ ᱚᱲᱟᱜ ᱚᱲᱟᱜ ᱥᱚᱵᱟᱭ ᱫᱟᱜ ᱱᱟᱢ ᱟᱠᱚ ᱟᱨ ᱨᱮᱥᱚᱱ ᱨᱮᱱᱟᱜ ᱵᱮᱵᱚᱥᱛᱟ ᱠᱚᱨᱟᱣᱫᱟᱭ ᱡᱮᱭᱥᱮ ᱠᱤ ᱨᱮᱥᱚᱱᱟᱜ ᱤᱱᱟᱹᱜ ᱠᱷᱚᱨᱪᱟ ᱵᱟᱝ ᱯᱟᱲᱟᱜ ᱛᱟᱠᱚᱣᱟ ᱚᱱᱟ ᱫᱚ ᱠᱷᱚᱨᱪᱟ ᱛᱮ ᱚᱱᱟ ᱨᱮᱥᱚᱱ ᱛᱮ ᱚᱨᱟᱜ ᱚᱨᱟᱜ ᱨᱮᱜᱮ ᱡᱚᱢᱟᱜ ᱱᱟᱢ ᱟᱠᱚ ᱚᱱᱟᱛᱮ ᱟᱨ ᱥᱟᱜ ᱵᱚᱪᱷᱚᱨ ᱨᱮ ᱢᱤᱫᱴᱤᱡ ᱠᱟᱛᱮ ᱥᱟᱹᱲᱤ ᱮᱢᱚᱜ ᱟᱠᱚ ᱟᱨ ᱥᱚᱨᱠᱟᱨ ᱚᱲᱟᱜ ᱨᱮᱭᱟᱜ ᱵᱮᱵᱚᱥᱛᱟ ᱠᱚᱨᱟᱣ ᱮᱫᱟᱭ ᱠᱚᱨᱟᱣ ᱠᱟᱫᱟᱭ ᱚᱱᱟᱨᱮ ᱦᱚᱲᱟᱜ ᱚᱲᱟᱜ ᱢᱮᱱᱟᱜᱼᱟ ᱮᱢ ᱠᱟᱜ ᱠᱚᱣᱟᱭ ᱟᱨ ᱟᱨ ᱰᱟᱠᱴᱟᱨ ᱨᱮ ᱥᱩᱵᱤᱫᱟ ᱟᱠᱟᱱᱟ ᱦᱚᱥᱯᱤᱴᱟᱞ ᱨᱮ ᱡᱮᱭᱥᱮ ᱠᱤ ᱦᱚᱲ ᱵᱤᱱᱟ ᱯᱚᱭᱥᱟᱛᱮ ᱦᱚᱲ ᱥᱩᱵᱤᱫᱟ ᱠᱚ ᱧᱟᱢ ᱠᱚ ᱟᱨ